ᱛᱮᱦᱮᱧ ᱥᱚᱨᱠᱟᱨᱟᱜ ᱪᱮᱞᱮᱧᱡᱽ ᱫᱚ ᱱᱚᱣᱟᱜᱮ ᱫᱚᱦᱚᱣ ᱠᱟᱫᱟᱭ ᱡᱮᱢᱚᱱ ᱠᱷᱮᱛ ᱜᱚᱴ ᱠᱚᱨᱮᱫ ᱡᱮᱢᱚᱱ ᱯᱞᱟᱥᱴᱤᱠ ᱠᱚ ᱟᱞᱚᱵᱚᱱ ᱜᱤᱰᱤ ᱢᱟ ᱟᱨ ᱥᱟᱨ ᱠᱚ ᱡᱟᱹᱥᱛᱤ ᱟᱞᱚᱵᱚᱱ ᱵᱮᱵᱚᱦᱟᱨ ᱢᱟ ᱡᱩᱫᱤ ᱥᱟᱨ ᱵᱚᱱ ᱵᱮᱵᱚᱦᱟᱨᱟ ᱢᱮᱱᱠᱷᱟᱱ ᱫᱚ ᱡᱚᱭᱵᱚᱥᱟᱨ ᱵᱚᱱ ᱵᱮᱵᱚᱦᱟᱨ ᱢᱟ ᱱᱤᱭᱟᱹ ᱠᱟᱨᱚᱱ ᱛᱮ ᱛᱟᱦᱞᱮ ᱠᱷᱟᱱ ᱱᱚᱣᱟ ᱡᱟᱭᱜᱟ ᱴᱟᱜ ᱟᱵᱚᱮᱣᱟᱜ ᱡᱟᱦᱟᱸ ᱫᱩᱥᱚᱱ ᱠᱟᱱᱟ ᱚᱱᱟ ᱯᱚᱨᱤᱵᱚᱨᱛᱚᱱ ᱨᱮ ᱦᱤᱡᱩᱜ ᱛᱟᱵᱚᱱᱟ ᱯᱟᱹᱦᱤᱞ ᱡᱟᱦᱟᱸ ᱚᱛ ᱦᱟᱥᱟ ᱛᱟᱦᱮᱸ ᱞᱮᱱᱟ ᱱᱤᱝᱠᱟᱹᱜᱮ ᱡᱟᱛᱮ ᱦᱤᱡᱩᱜ ᱢᱟ ᱟᱨᱚ ᱱᱚᱣᱟ ᱟᱨᱚ ᱟᱭᱢᱟᱜᱟᱱ ᱪᱮᱞᱮᱧᱡᱽ ᱢᱮᱱᱟᱜ ᱛᱟᱭᱟ ᱥᱚᱨᱠᱟᱨᱟᱜ ᱫᱚ ᱟᱭᱢᱟᱜᱟᱱ ᱴᱮᱠᱟᱣ ᱫᱟᱨᱟᱢᱮᱫ ᱛᱟᱵᱚᱱᱟ ᱱᱚᱣᱟ ᱡᱟᱦᱟᱸ ᱵᱟᱭᱤᱠ ᱡᱩᱫᱤ ᱦᱮᱱᱟᱜ ᱛᱟᱢᱟ ᱢᱮᱱᱠᱷᱟᱱ ᱪᱟᱞᱟᱣᱟᱢ ᱦᱮᱞᱢᱮᱴ ᱵᱮᱵᱚᱦᱟᱨ ᱢᱮ ᱟᱢᱟᱜ ᱠᱷᱚᱛᱤ ᱵᱟᱭ ᱦᱩᱭᱩᱜ ᱛᱟᱢᱟ ᱟᱨ ᱡᱩᱫᱤ ᱜᱟᱹᱰᱤ ᱨᱮ ᱫᱷᱩᱣᱜᱟᱹ ᱚᱰᱚᱠᱚᱜ ᱠᱟᱱᱛᱟᱢᱟ ᱫᱷᱩᱣᱟᱹ ᱥᱮ ᱤᱧᱡᱤᱱ ᱥᱟᱨᱵᱷᱤᱥᱤᱝ ᱢᱮ ᱱᱮᱜᱼᱮ ᱱᱤᱭᱟᱹ ᱠᱚ ᱥᱚᱨᱠᱟᱨ ᱫᱚ ᱪᱮᱞᱮᱡᱽᱮ ᱫᱚᱦᱚᱣ ᱠᱟᱜᱼᱟ ᱟᱨ